ᱜᱤᱫᱽᱨᱟᱹ ᱠᱚ ᱪᱮᱛᱟᱱ ᱞᱟᱹᱜᱟᱫ ᱞᱟᱹᱜᱤᱫᱛᱮ ᱡᱟᱦᱟᱸ ᱵᱟᱹᱲᱤᱡ ᱚᱨᱥᱚᱝ ᱠᱷᱚᱱ ᱵᱟᱧᱪᱟᱣ ᱦᱩᱭᱩᱜᱼᱟ ᱚᱱᱟ ᱫᱚ ᱱᱤᱛᱚᱜ ᱴᱨᱮᱱᱰ ᱨᱮ ᱡᱟᱦᱟᱸ ᱪᱟᱞᱟᱜ ᱚᱱᱟ ᱫᱚ ᱯᱨᱚᱛᱷᱚᱢ ᱦᱩᱭᱩᱜ ᱠᱟᱱᱟ ᱢᱳᱵᱟᱭᱤᱞ ᱡᱟᱦᱟᱸᱜᱮ ᱠᱟᱹᱴᱤᱡ ᱜᱤᱫᱽᱨᱟᱹ ᱠᱚ ᱢᱮᱱᱟᱜ ᱠᱚᱣᱟ ᱩᱱᱠᱩ ᱫᱚ ᱢᱳᱵᱟᱭᱤᱞ ᱠᱷᱚᱱᱟᱜ ᱥᱟᱦᱟ ᱥᱟᱹᱜᱤᱧ ᱨᱮ ᱫᱚᱦᱚ ᱫᱚᱨᱠᱟᱨᱚᱜ ᱠᱟᱱᱟ ᱟᱨ ᱯᱟᱲᱦᱟᱣ ᱨᱮᱱᱟᱜ ᱡᱟᱦᱟᱸ ᱴᱟᱭᱤᱢ ᱴᱮᱵᱤᱞ ᱢᱮᱱᱟᱜᱼᱟ ᱟᱨ ᱥᱤᱰᱩᱞ ᱵᱮᱱᱟᱣ ᱫᱚᱨᱠᱟᱨᱚᱜ ᱠᱟᱱᱟ ᱛᱤᱱᱟᱹᱜ ᱴᱟᱭᱤᱢ ᱨᱮ ᱯᱟᱲᱦᱟᱜ ᱦᱩᱭᱩᱜᱼᱟ ᱟᱨ ᱪᱮᱫ ᱯᱟᱲᱦᱟᱜ ᱦᱩᱭᱩᱜᱼᱟ ᱪᱮᱫᱠᱟ ᱯᱟᱲᱦᱟᱜ ᱦᱩᱭᱩᱜᱼᱟ ᱚᱱᱟ ᱨᱮᱱᱟᱜ ᱥᱤᱰᱩᱞ ᱵᱮᱱᱟᱣ ᱦᱩᱭᱩᱜᱼᱟ ᱚᱱᱟ ᱥᱟᱶ ᱥᱟᱶᱛᱮ ᱡᱩᱫᱤ ᱢᱮᱱ ᱞᱮᱠᱷᱟᱱ ᱜᱤᱫᱽᱨᱟᱹ ᱫᱚ ᱡᱚᱛᱚ ᱛᱮᱜᱮ ᱯᱨᱤᱯᱮᱭᱟᱨᱮ ᱦᱩᱭᱩᱜᱼᱟ ᱡᱟᱦᱟᱸ ᱞᱮᱠᱟ ᱦᱩᱭᱱᱟ ᱠᱷᱮᱞ ᱨᱮ ᱮᱱᱮᱡᱼᱥᱮᱨᱮᱧ ᱨᱮ ᱚᱞ ᱯᱟᱲᱦᱟᱣ ᱨᱮ ᱟᱨ ᱚᱱᱟ ᱥᱟᱶ ᱥᱟᱶᱛᱮ ᱡᱟᱦᱟᱱᱟᱜ ᱦᱩᱰᱤᱧ ᱢᱟᱪᱷᱟ ᱠᱟᱹᱢᱤ ᱠᱚᱦᱚᱸ ᱡᱟᱦᱟᱱ ᱞᱮᱠᱟ ᱡᱮ ᱯᱨᱮᱠᱴᱤᱠᱮᱞ ᱛᱷᱤᱭᱳᱨᱤ ᱠᱚ ᱠᱟᱹᱢᱤ ᱵᱟᱲᱟ ᱦᱩᱭᱩᱜᱼᱟ ᱚᱱᱠᱟ ᱦᱚᱸ ᱢᱮᱱ ᱜᱟᱱᱚᱜ ᱜᱮᱭᱟ ᱟᱫᱚ ᱢᱮᱱ ᱞᱮᱠᱷᱟᱱ ᱜᱤᱫᱽᱨᱟᱹ ᱫᱚ ᱵᱟᱵᱚᱱ ᱠᱟᱹᱢᱤ ᱦᱚᱪᱚ ᱠᱚᱣᱟ ᱢᱮᱱᱠᱷᱟᱱ ᱜᱤᱫᱽᱨᱟᱹ ᱵᱟᱢ ᱠᱟᱹᱢᱤ ᱦᱚᱪᱚᱭᱮ ᱠᱷᱟᱱ ᱯᱚᱨᱮᱛᱮ ᱩᱱᱤ ᱜᱤᱫᱽᱨᱟᱹᱜᱮ ᱢᱟᱨᱟᱝ ᱠᱟᱛᱮᱫ ᱵᱟᱭ ᱠᱟᱹᱢᱤᱭᱟ ᱟᱹᱲᱤᱥᱚᱜᱼᱟᱭ ᱢᱚᱱᱮᱨᱮ ᱛᱚ ᱚᱱᱟᱛᱮ ᱠᱟᱹᱴᱤᱡ ᱠᱷᱚᱱᱟᱜ ᱜᱮ ᱠᱩᱲᱤ ᱜᱤᱫᱽᱨᱟᱹ ᱠᱷᱟᱱ ᱫᱚ ᱫᱟᱠᱟ ᱩᱛᱩ ᱦᱚᱸ ᱠᱟᱹᱡ ᱤᱥᱤᱱ ᱵᱟᱥᱟᱝ ᱦᱚᱸ ᱪᱮᱫ ᱫᱚᱨᱠᱟᱨᱚᱜ ᱠᱟᱱᱟ ᱚᱱᱟ ᱥᱟᱶ ᱥᱟᱶᱛᱮ ᱡᱩᱫᱤ ᱵᱚᱱ ᱢᱮᱱ ᱟᱵᱚᱱ ᱮᱱᱠᱷᱟᱱ ᱫᱚ ᱯᱨᱚᱛᱷᱚᱢ ᱨᱮᱫᱚ ᱢᱮᱱ ᱜᱟᱱᱚᱜᱼᱟ ᱜᱤᱫᱽᱨᱟᱹ ᱫᱚ ᱮᱦᱚᱵ ᱢᱳᱵᱟᱭᱤᱞ ᱠᱷᱚᱱᱟᱜ ᱫᱚ ᱥᱟᱹᱜᱤᱧ ᱨᱮ ᱫᱚᱦᱚᱭᱮᱢ ᱪᱮᱠᱟᱛᱮ ᱢᱳᱵᱟᱭᱤᱞ ᱡᱩᱫᱤ ᱥᱟᱵ ᱯᱟᱹᱨᱠᱟᱹᱣᱮᱱᱟᱭ ᱜᱤᱫᱽᱨᱟᱹ ᱮᱱᱠᱷᱟᱱ ᱢᱳᱵᱟᱭᱤᱞ ᱠᱷᱚᱱᱟᱜ ᱠᱟᱨᱴᱩᱱᱮ ᱧᱮᱞᱟᱭ ᱠᱟᱨᱴᱩᱱ ᱠᱷᱚᱱᱟᱜ ᱟᱨ ᱧᱮᱞ ᱧᱮᱞᱛᱮ ᱢᱚᱱᱮᱨᱮ ᱵᱷᱮᱫᱟᱜᱼᱟ ᱛᱟᱭᱚᱢᱛᱮ ᱩᱱᱤ ᱜᱤᱫᱽᱨᱟᱹ ᱵᱟᱭ ᱯᱟᱲᱦᱟᱜᱼᱟ ᱵᱟᱭ ᱯᱟᱲᱦᱟᱜ ᱠᱷᱟᱱ ᱟᱡᱟᱜ ᱞᱟᱭᱤᱯᱷ ᱵᱮᱨᱵᱟᱫᱚᱜᱼᱟ ᱞᱟᱭᱤᱯᱷ ᱵᱟᱧᱪᱟᱣ ᱞᱟᱹᱜᱤᱫᱛᱮ ᱩᱱᱤ ᱜᱤᱫᱽᱨᱟᱹ ᱫᱚ ᱴᱟᱭᱤᱢ ᱴᱮᱵᱤᱞ ᱡᱟᱦᱟᱸ ᱢᱮᱱᱟᱜᱼᱟ ᱥᱴᱟᱨᱴᱤᱝ ᱴᱟᱭᱤᱢ ᱮᱭᱤᱴ ᱮ ᱮᱢ ᱠᱷᱚᱱᱟᱜ ᱟᱨ ᱱᱟᱭᱤᱴ ᱮᱭᱤᱴ ᱮ ᱮᱢ ᱫᱷᱟᱹᱵᱤᱡ ᱢᱤᱫᱴᱮᱱ ᱥᱤᱰᱩᱞ ᱵᱮᱱᱟᱣ ᱦᱩᱭᱩᱜᱼᱟ ᱡᱚᱵᱽ ᱠᱤ ᱚᱱᱟ ᱵᱤᱡᱽ ᱨᱮᱜᱮ ᱮᱭ ᱤᱥᱠᱩᱞ ᱨᱮᱱᱟᱜ ᱴᱟᱭᱤᱢ ᱢᱮᱱᱟᱜᱼᱟ ᱚᱱᱟ ᱤᱥᱠᱩᱞ ᱨᱮᱱᱟᱜ ᱴᱟᱭᱤᱢ ᱵᱟᱹᱜᱤ ᱠᱟᱛᱮᱫ ᱟᱡᱟᱜ ᱮᱠᱥᱴᱨᱟ ᱴᱟᱭᱤᱢ ᱨᱮ ᱴᱤᱭᱩᱥᱚᱱ ᱴᱟᱭᱤᱢ ᱵᱮᱱᱟᱣᱟᱭ ᱦᱩᱭᱩᱜᱼᱟ ᱴᱤᱣᱩᱥᱚᱱ ᱴᱟᱭᱤᱢ ᱠᱷᱚᱱᱟᱜ ᱠᱷᱮᱞ ᱴᱟᱭᱤᱢ ᱵᱮᱱᱟᱣᱟᱭ ᱦᱩᱭᱩᱜᱼᱟ ᱠᱷᱮᱞ ᱴᱟᱭᱤᱢ ᱯᱚᱨᱮ ᱟᱨᱚ ᱥᱴᱟᱰᱤ ᱴᱟᱭᱤᱢ ᱵᱮᱱᱟᱣᱟᱭ ᱦᱩᱭᱩᱜᱼᱟ ᱡᱟᱦᱟᱸᱜᱮ ᱯᱨᱮᱠᱴᱤᱠᱮᱞ ᱛᱷᱤᱭᱳᱨᱤ ᱠᱚ ᱦᱩᱭᱩᱜᱼᱟ ᱤᱥᱠᱩᱞ ᱠᱚᱨᱮᱜ ᱴᱤᱭᱩᱥᱚᱱ ᱠᱚᱨᱮᱜ ᱚᱱᱟ ᱠᱚ ᱯᱷᱤᱨ ᱥᱮ ᱨᱤᱵᱷᱤᱥᱚᱱ ᱞᱟᱹᱜᱤᱫ ᱴᱟᱭᱤᱢ ᱴᱮᱵᱤᱞ ᱵᱮᱱᱟᱣᱟᱭ ᱦᱩᱭᱩᱜᱼᱟ ᱚᱱᱠᱟ ᱠᱟᱛᱮᱫ ᱟᱵᱚ ᱫᱚ ᱜᱤᱫᱽᱨᱟᱹ ᱵᱚᱱ ᱵᱟᱧᱪᱟᱣ ᱫᱟᱲᱮᱭᱟ ᱠᱚᱣᱟ ᱵᱚᱱ ᱟᱨ ᱜᱤᱫᱨᱟᱹ ᱢᱟᱨᱟᱝ ᱞᱮᱠᱷᱟᱱ ᱡᱟᱦᱟᱸ ᱞᱮᱠᱟᱛᱮ ᱡᱮᱢᱚᱱ ᱢᱚᱱᱮᱨᱮ ᱟᱹᱲᱤᱥ ᱟᱞᱚ ᱵᱚᱞᱚᱱᱢᱟ ᱮᱱᱠᱷᱟᱱ ᱠᱟᱹᱡ ᱠᱟᱹᱡ ᱱᱟᱥᱮ ᱱᱟᱥᱮ ᱦᱩᱰᱤᱧ ᱢᱟᱪᱷᱟ ᱠᱟᱹᱢᱤ ᱠᱚᱦᱚᱸ ᱠᱚᱨᱟᱣ ᱦᱚᱪᱚ ᱫᱚᱨᱠᱟᱨᱚᱜ ᱠᱟᱱᱟ ᱟᱨ ᱜᱤᱫᱽᱨᱟᱹ ᱫᱚ ᱮᱦᱚᱵ ᱠᱷᱚᱱᱟᱜᱼᱜᱮ ᱟᱯᱱᱟᱨᱟᱜ ᱟᱭᱳᱼᱵᱟᱵᱟᱣᱟᱜ ᱠᱟᱛᱷᱟ ᱫᱚ ᱡᱮᱢᱚᱱ ᱟᱸᱡᱚᱢ ᱢᱟᱜᱮᱭ ᱚᱱᱟ ᱥᱤᱫᱽᱫᱷᱟᱱᱛᱚ ᱯᱷᱳᱞᱳ ᱦᱩᱭᱩᱜᱼᱟ ᱪᱮᱠᱟ ᱩᱱᱤᱭ ᱟᱸᱡᱚᱢᱟ ᱪᱤᱠᱟᱹᱛᱮ ᱵᱮᱥ ᱜᱤᱫᱽᱨᱟᱹᱭ ᱛᱟᱦᱮᱱᱟ ᱚᱱᱠᱟᱜᱮ ᱴᱟᱭᱤᱢ ᱥᱤᱰᱩᱞ ᱵᱮᱱᱟᱣ ᱦᱩᱭᱩᱜᱼᱟ ᱛᱚ ᱚᱱᱠᱟ ᱠᱟᱛᱮᱫ ᱜᱮ ᱜᱤᱫᱽᱨᱟᱹ ᱫᱚ ᱮᱦᱚᱵ ᱠᱷᱚᱱᱟᱜ ᱢᱩᱪᱟᱹᱫ ᱫᱷᱟᱹᱵᱤᱡ ᱛᱮᱵᱚᱱ ᱱᱟᱯᱟᱭ ᱦᱚᱨᱛᱮ ᱱᱟᱯᱟᱭ ᱡᱚᱛᱚᱱ ᱞᱟᱹᱭ ᱫᱚ ᱡᱚᱛᱚᱱ ᱫᱚ ᱚᱱᱠᱟ ᱠᱟᱛᱮᱫ ᱜᱮ ᱡᱚᱛᱚᱱ ᱦᱩᱭᱩᱜᱼᱟ ᱟᱨ ᱚᱱᱠᱟ ᱡᱚᱛᱚᱱ ᱞᱮᱠᱷᱟᱱ ᱜᱮ ᱵᱮᱥ ᱰᱟᱦᱟᱨᱛᱮ ᱛᱟᱲᱟᱢᱟᱭ ᱟᱨ ᱵᱮᱥ ᱰᱟᱦᱟᱛᱮ ᱛᱟᱲᱟᱢ ᱞᱮᱠᱷᱟᱱ ᱯᱚᱨᱮᱛᱮ ᱟᱡᱟᱜ ᱞᱟᱭᱤᱯᱷ ᱵᱮᱱᱟᱣ ᱞᱟᱹᱜᱤᱫᱛᱮ ᱩᱱᱟᱹᱜ ᱡᱟᱹᱥᱛᱤ ᱵᱟᱭ ᱠᱚᱥᱴᱚᱜ ᱦᱩᱭᱩᱜ ᱛᱟᱭᱟ